ᱤᱧᱟᱹᱜ ᱤᱛᱩᱱ ᱟᱥᱲᱟᱨᱮ ᱟᱹᱰᱤᱜᱟᱱ ᱯᱚᱲᱦᱚᱱ ᱥᱩᱪᱤ ᱠᱟᱹᱢᱤᱭᱟᱹ ᱠᱚ ᱢᱮᱱᱟᱜᱼᱟ ᱡᱮᱞᱮᱠᱟ ᱠᱷᱮᱞᱳᱰ ᱦᱮᱯᱨᱟᱣ ᱠᱚᱦᱚᱸ ᱢᱮᱱᱟᱜᱼᱟ ᱠᱷᱮᱞᱳᱰ ᱨᱮᱫᱚ ᱯᱷᱩᱴᱵᱚᱞ ᱠᱨᱤᱠᱮᱴ ᱫᱟᱹᱲ ᱟᱨ ᱫᱚᱱ ᱠᱚ ᱢᱮᱱᱟᱜᱼᱟ ᱦᱮᱯᱨᱟᱣ ᱨᱮᱫᱚ ᱥᱮᱨᱮᱧ ᱯᱮᱱᱴᱤᱝ ᱠᱟᱦᱟᱱᱤ ᱚᱞ ᱮᱢᱟᱱ ᱠᱚ ᱢᱮᱱᱠᱷᱟᱱ ᱤᱧᱫᱚ ᱫᱟᱹᱲᱜᱮ ᱟᱹᱰᱤᱧ ᱠᱩᱥᱤᱭᱟᱜᱼᱟ ᱟᱨ ᱫᱟᱹᱲ ᱨᱮ ᱟᱹᱰᱤᱵᱟᱨ ᱥᱤᱨᱯᱟᱹ ᱦᱚᱧ ᱧᱟᱢ ᱟᱠᱟᱫᱟ ᱟᱨ ᱤᱧᱟᱹᱜ ᱤᱛᱩᱱ ᱟᱥᱲᱟ ᱨᱮᱫᱚ ᱥᱮᱨᱢᱟ ᱨᱮ ᱢᱤᱫ ᱫᱷᱟᱹᱣ ᱦᱮᱯᱨᱟᱣ ᱦᱩᱭᱩᱜᱼᱟ ᱟᱨ ᱱᱚᱣᱟ ᱦᱮᱯᱨᱟᱣ ᱨᱮ ᱤᱧᱫᱚ ᱯᱨᱚᱛᱷᱚᱢ ᱫᱟᱹᱲ ᱨᱮ ᱯᱩᱨᱚᱥᱠᱟᱨᱤᱧ ᱧᱟᱢᱟᱠᱟᱫᱟ ᱱᱚᱣᱟ ᱠᱚ ᱧᱟᱢ ᱠᱟᱛᱮ ᱟᱹᱰᱤ ᱨᱟᱹᱥᱠᱟᱹᱜᱤᱧ ᱵᱩᱡᱷᱟᱹᱣ ᱟᱠᱟᱫᱟ ᱢᱮᱱᱠᱷᱟᱱ ᱡᱚᱛᱚ ᱥᱮᱨᱢᱟ ᱫᱚ ᱤᱧᱫᱚ ᱵᱟᱹᱧ ᱧᱟᱢ ᱟᱠᱟᱜᱼᱟ